ᱚᱱᱠᱟ ᱫᱚ ᱵᱷᱟᱨᱚᱛ ᱨᱮᱱ ᱵᱮᱭᱟᱢ ᱜᱩᱨᱩ ᱞᱮᱠᱟ ᱛᱮᱫᱚ ᱱᱤᱛᱚᱜᱼᱢᱟ ᱱᱟᱦᱟᱜ ᱱᱩᱭ ᱵᱟᱵᱟ ᱨᱮᱢᱫᱮᱵᱽ ᱜᱮ ᱱᱟᱦᱟᱜᱼᱮ ᱥᱚᱫᱚᱨ ᱟᱠᱟᱱᱟᱭ ᱥᱮ ᱢᱟᱲᱟᱝ ᱟᱠᱟᱱᱟᱭ ᱩᱱᱠᱩ ᱫᱚ ᱟᱵᱚ ᱱᱚᱣᱟ ᱪᱮᱫ ᱞᱮᱠᱟᱛᱮ ᱦᱚᱲᱢᱚ ᱵᱮᱥ ᱛᱟᱦᱮᱱ ᱛᱟᱵᱚᱣᱟ ᱟᱨ ᱟᱡᱟᱨ ᱵᱮᱢᱟᱨ ᱠᱚ ᱥᱟᱦᱟᱜᱼᱟ ᱚᱱᱟ ᱠᱚ ᱱᱟᱱᱟ ᱦᱩᱱᱟᱹᱨ ᱵᱮᱭᱟᱢ ᱞᱮᱠᱟᱛᱮ ᱚᱠᱟ ᱞᱮᱠᱟ ᱵᱮᱭᱟᱢ ᱞᱮᱠᱷᱟᱱ ᱫᱚ ᱚᱠᱟ ᱞᱮᱠᱟ ᱞᱟᱵᱷ ᱧᱟᱢᱚᱜᱼᱟ ᱚᱱᱟᱠᱚ ᱟᱹᱰᱤᱜᱟᱱ ᱜᱮᱠᱚ ᱞᱟᱹᱭ ᱥᱚᱫᱚᱨ ᱵᱟᱲᱟ ᱟᱵᱚᱱ ᱠᱟᱱᱟ ᱟᱨ ᱚᱱᱠᱟ ᱞᱮᱠᱟᱛᱮ ᱚᱠᱟ ᱫᱚ ᱞᱟᱹᱴᱤᱡ ᱠᱛᱮᱫ ᱚᱠᱟᱫᱚ ᱩᱸᱜᱩᱫ ᱠᱟᱛᱮᱫ ᱚᱠᱟ ᱫᱚ ᱪᱚᱴ ᱥᱮᱫ ᱛᱤ ᱨᱟᱠᱟᱵ ᱠᱟᱛᱮᱫ ᱩᱞᱴᱟᱹ ᱠᱟᱛᱮᱫ ᱯᱟᱞᱴᱟ ᱠᱟᱛᱮᱫ ᱱᱚᱝᱠᱟ ᱠᱚ ᱞᱟᱹᱭ ᱠᱟᱛᱮᱫ ᱱᱟᱦᱟᱜ ᱟᱵᱚ ᱠᱚ ᱱᱟᱱᱟ ᱨᱚᱠᱚᱢ ᱵᱮᱢᱟᱨ ᱠᱚᱨᱮ ᱠᱷᱚᱱ ᱩᱫᱽᱫᱷᱟᱹᱨ ᱠᱚ ᱢᱮᱛᱟᱵᱚᱱ ᱠᱟᱱᱟ ᱛᱚᱵᱮ ᱚᱱᱟ ᱠᱚᱦᱚᱸ ᱞᱟᱹᱠᱛᱤ ᱫᱚ ᱞᱟᱹᱠᱛᱤ ᱜᱮᱭᱟ ᱛᱵᱮ ᱟᱵᱚ ᱱᱚᱸᱰᱮ ᱡᱟᱦᱟᱸ ᱞᱮᱠᱟ ᱟᱵᱚ ᱚᱫᱷᱤᱠᱟᱝᱥᱚ ᱟᱵᱚ ᱟᱹᱫᱤᱢ ᱥᱟᱶᱛᱟ ᱠᱚᱫᱚ ᱱᱚᱣᱟ ᱡᱮᱢᱚᱱ ᱟᱵᱚᱣᱟᱜ ᱫᱚ ᱥᱮᱛᱟᱜ ᱵᱮᱨᱮᱫ ᱠᱷᱚᱱ ᱱᱟᱱᱟ ᱦᱩᱱᱟᱹᱨ ᱠᱟᱹᱢᱤ ᱠᱚ ᱢᱮᱱᱟ ᱛᱟᱵᱚᱣᱟ ᱠᱩᱲᱤ ᱦᱚᱯᱚᱱ ᱡᱚᱜ ᱨᱟᱪᱟ ᱠᱚᱲᱟ ᱦᱚᱯᱚᱱ ᱥᱤᱭᱳᱜ ᱠᱚ ᱮᱢᱟᱱ ᱠᱚ ᱟᱹᱰᱤ ᱨᱚᱠᱚᱢ ᱵᱤᱨ ᱯᱟᱠᱟᱲ ᱦᱚᱵᱚᱱ ᱥᱮᱱᱚᱜ ᱠᱟᱱᱟ ᱚᱱᱟ ᱠᱚᱦᱚᱸ ᱟᱵᱚᱣᱟᱜ ᱫᱚ ᱢᱤᱫ ᱞᱮᱠᱟ ᱛᱮᱫᱚ ᱟᱹᱰᱤ ᱢᱟᱨᱟᱝ ᱵᱮᱭᱟᱢ ᱠᱟᱱᱟ ᱟᱨ ᱚᱱᱟ ᱥᱮᱫᱛᱮ ᱟᱵᱚᱣᱟᱜ ᱦᱚᱲᱢᱚ ᱫᱚ ᱢᱳᱴᱟᱢᱩᱴᱤ ᱫᱚ ᱴᱷᱤᱠ ᱧᱚᱜᱜᱮ ᱛᱟᱦᱮᱱᱟ